ᱤᱧ ᱫᱚ ᱠᱩᱨᱛᱤ ᱟᱹᱰᱤ ᱜᱤᱧ ᱠᱩᱥᱤᱭᱟᱜ ᱜᱮᱭᱟ ᱟᱨ ᱟᱹᱰᱤ ᱵᱟᱨᱚ ᱵᱚᱨᱚᱱᱟᱜ ᱛᱟᱦᱮᱱᱟ ᱟᱨ ᱠᱩᱨᱛᱤ ᱦᱚᱨᱚᱜ ᱠᱟᱛᱮᱱ ᱡᱚᱛᱚ ᱜᱮ ᱟᱹᱰᱤ ᱪᱮᱦᱨᱟ ᱠᱚ ᱧᱮᱞᱚᱜᱼᱟ ᱟᱹᱰᱤ ᱨᱚᱝᱼᱵᱮᱨᱚᱝ ᱛᱟᱦᱮᱱᱟ ᱡᱚᱛᱚ ᱠᱷᱚᱱ ᱫᱚ ᱦᱮᱸᱫᱮ ᱟᱨᱟᱜ ᱯᱩᱸᱰ ᱥᱟᱥᱟᱝ ᱟᱨᱦᱚᱸ ᱟᱹᱰᱤ ᱠᱤᱪᱷᱩ ᱞᱮᱠᱟᱱᱟᱜ ᱠᱩᱨᱛᱤ ᱠᱚ ᱠᱩᱥᱤᱭᱟᱜ ᱜᱤᱭᱟᱹᱧ ᱟᱨ ᱚᱱᱟ ᱠᱩᱨᱛᱤ ᱠᱚ ᱦᱚᱨᱚᱜ ᱥᱟᱱᱟᱹᱧ ᱜᱮᱭᱟ ᱟᱨ ᱦᱚᱨᱚᱜᱽ ᱜᱤᱭᱟᱹᱧ ᱵᱟᱡᱟᱨ ᱠᱚᱨᱮ ᱟᱹᱰᱤ ᱪᱮᱦᱨᱟᱼᱪᱮᱦᱨᱟ ᱧᱮᱞᱚᱜᱼᱟ ᱟᱨ ᱡᱟᱹᱥᱛᱤ ᱦᱚᱸ ᱵᱟᱭᱟ ᱫᱟᱢᱟ ᱱᱤᱝᱠᱟᱹ ᱠᱚᱢᱥᱚᱢ ᱫᱟᱢ ᱠᱚᱛᱮ ᱦᱚᱸ ᱧᱟᱢᱚᱜ ᱜᱮᱭᱟ ᱟᱨ ᱰᱟᱺᱜᱽᱣᱟᱹ ᱠᱩᱲᱤ ᱠᱚᱲᱟ ᱵᱟᱹᱦᱩ ᱠᱩᱲᱤ ᱠᱚ ᱡᱚᱛᱚ ᱠᱚ ᱦᱚᱨᱚᱜᱮᱫ ᱜᱮᱭᱟ ᱟᱨ ᱠᱩᱨᱛᱤ ᱦᱚᱨᱚᱜ ᱠᱟᱛᱮᱱ ᱟᱹᱰᱤ ᱪᱮᱦᱨᱟ ᱠᱚ ᱧᱮᱞᱚᱜᱼᱟ ᱟᱨ ᱠᱩᱨᱛᱤ ᱛᱮ ᱡᱚᱛᱚ ᱦᱚᱲ ᱜᱮ ᱟᱹᱰᱤ ᱢᱚᱡᱽ ᱜᱮᱵᱚᱱ ᱧᱮᱞᱚᱜᱼᱟ ᱟᱨ ᱠᱩᱨᱛᱤ ᱠᱚᱨᱮ ᱟᱹᱰᱤ ᱵᱟᱨᱚ ᱵᱚᱨᱚᱱ ᱵᱟᱦᱟ ᱠᱚ ᱵᱮᱱᱟᱣ ᱠᱚᱜᱼᱟ ᱵᱟᱨᱚ ᱵᱚᱨᱚᱱ ᱰᱤᱡᱟᱭᱤᱱ ᱛᱟᱦᱮᱱᱟ ᱟᱨ ᱵᱟᱨᱚ ᱵᱚᱨᱚᱱ ᱰᱤᱡᱟᱭᱤᱱ ᱛᱮ ᱠᱩᱨᱛᱤ ᱠᱚ ᱟᱹᱰᱤ ᱪᱮᱦᱨᱟ ᱧᱮᱞᱚᱜᱼᱟ ᱟᱨ ᱚᱱᱟ ᱛᱮᱜᱮ ᱤᱧ ᱫᱚ ᱠᱩᱨᱛᱤ ᱩᱛᱟᱹᱨᱤᱧ ᱠᱩᱥᱤᱭᱟᱜᱼᱟ